ᱱᱟᱦᱟᱜ ᱡᱩᱜᱽ ᱨᱮᱫᱚ ᱥᱟᱱᱟᱢ ᱦᱚᱲ ᱜᱮ ᱚᱲᱟᱜ ᱱᱟᱣᱟᱼᱱᱟᱣᱟ ᱠᱚ ᱚᱲᱟᱜ ᱮᱫ ᱠᱟᱱᱟ ᱱᱟᱯᱟᱭᱼᱱᱟᱨᱯᱟᱭ ᱟᱨ ᱚᱱᱟ ᱥᱟᱶᱛᱮ ᱴᱚᱭᱞᱮᱴ ᱦᱚᱠᱚ ᱵᱮᱱᱟᱣᱮᱫ ᱠᱟᱱᱟ ᱪᱮᱫᱟᱜ ᱡᱮ ᱴᱚᱭᱞᱮᱴ ᱛᱟᱦᱮᱱ ᱠᱷᱟᱱ ᱚᱲᱟᱜ ᱨᱮ ᱟᱢ ᱱᱟᱱᱟᱱ ᱜᱚᱴᱮᱡ ᱥᱩᱵᱤᱫᱟ ᱢᱮᱱᱟᱜᱼᱟ ᱟᱭᱢᱟ ᱞᱮᱠᱟ ᱧᱤᱫᱟᱹᱼᱧᱩᱛᱟᱹ ᱴᱟᱺᱰᱤᱛᱮ ᱞᱚᱜᱚᱱ ᱧᱟᱢ ᱞᱮᱢ ᱠᱷᱟᱡ ᱩᱥᱩᱨ ᱞᱮᱢ ᱠᱷᱟᱡ ᱛᱟᱞᱦᱮ ᱟᱢ ᱨᱯᱷᱟᱨᱟᱠ ᱛᱮ ᱪᱟᱞᱟᱜ ᱵᱟᱝ ᱦᱩᱭᱩᱜᱼᱟ ᱚᱲᱟᱜ ᱨᱮᱜᱮ ᱚᱱᱟ ᱴᱚᱭᱞᱮᱴ ᱨᱮᱢ ᱵᱚᱞᱚ ᱫᱟᱲᱮᱭᱟᱜ ᱠᱟᱱᱟ ᱟᱨ ᱴᱚᱭᱞᱮᱴ ᱪᱷᱟᱰᱟ ᱠᱟᱛᱮᱫ ᱫᱤᱱ ᱵᱮᱞᱟ ᱦᱚᱸ ᱚᱱᱟ ᱡᱟᱦᱟᱸ ᱠᱟᱹᱢᱤᱼᱠᱟᱹᱥᱱᱤ ᱠᱚᱨᱮᱱᱟᱜ ᱥᱚᱢᱚᱭ ᱵᱟᱝ ᱞᱚᱥᱚᱜ ᱛᱟᱢᱟ ᱟᱨ ᱟᱹᱣᱲᱤ ᱯᱷᱟᱹᱞᱛᱩ ᱛᱮ ᱥᱚᱢᱚᱭ ᱵᱟᱝ ᱱᱚᱥᱴᱚᱜ ᱛᱟᱢᱟ ᱥᱟᱺᱜᱤᱧ ᱛᱮ ᱪᱟᱞᱟᱜ ᱵᱟᱝ ᱦᱩᱭᱩᱜᱼᱟ ᱟᱨ ᱱᱚᱜᱼᱚᱭ ᱴᱟᱺᱰᱤ ᱠᱚᱨᱮ ᱵᱤᱨ ᱯᱟᱠᱟᱲ ᱠᱷᱮᱛ ᱵᱟᱲᱜᱮ ᱠᱚᱨᱮ ᱴᱟᱺᱰᱤᱛᱮ ᱠᱟᱛᱮᱫ ᱟᱹᱰᱤ ᱱᱟᱱᱟᱱ ᱨᱚᱠᱚᱢ ᱚᱥᱩᱵᱤᱫᱟ ᱦᱩᱭᱩᱜ ᱠᱟᱱᱟ ᱢᱤᱫ ᱢᱟ ᱞᱟᱡᱟᱯᱟᱲᱟ ᱦᱟᱸ ᱦᱚᱸᱜᱼᱚᱱᱠᱟ ᱵᱚᱭᱦᱟ ᱢᱤᱥᱨᱟ ᱚᱠᱟ ᱫᱚᱭ ᱧᱮᱞᱮᱫ ᱢᱮᱭᱟ ᱟᱨ ᱱᱚᱜᱼᱚᱭ ᱚᱱᱮ ᱡᱮ ᱡᱟᱦᱟᱸᱢᱟᱱ ᱛᱟᱦᱟᱸ ᱴᱟᱺᱰᱤᱛᱮ ᱠᱟᱛᱮᱫ ᱚᱱᱟᱫᱚ ᱤᱱᱠᱟᱹᱜᱮ ᱛᱟᱦᱮᱱ ᱠᱟᱱᱟ ᱥᱚᱣᱟ ᱛᱟᱨᱯᱚᱨᱮ ᱚᱱᱟ ᱨᱮᱱ ᱱᱟᱱᱟᱱ ᱜᱚᱴᱮᱡ ᱨᱚ ᱟᱸᱥᱟᱭ ᱨᱚ ᱩᱱᱠᱩ ᱠᱚ ᱟᱵᱚᱜᱼᱟ ᱟᱨᱦᱚᱸ ᱩᱱᱠᱩ ᱟᱵᱚᱣᱟᱜ ᱡᱚᱢᱟᱜ ᱨᱮᱠᱚ ᱦᱤᱡᱩᱜᱼᱟ ᱟᱨᱦᱚᱸ ᱚᱱᱟ ᱨᱮᱠᱚ ᱟᱵᱚᱜᱼᱟ ᱚᱱᱟ ᱠᱷᱚᱡ ᱱᱟᱱᱟᱱ ᱨᱚᱠᱚᱢ ᱟᱡᱟᱨ ᱠᱚ ᱦᱩᱭᱩᱜ ᱠᱟᱱᱟ ᱟᱫᱚ ᱚᱱᱟᱛᱮ ᱴᱚᱭᱞᱮᱴ ᱫᱚ ᱥᱟᱱᱟᱢ ᱦᱚᱲ ᱞᱟᱹᱜᱤᱫ ᱟᱹᱰᱤ ᱡᱟᱹᱨᱩᱲᱟᱜ ᱠᱟᱱᱟ ᱟᱨ ᱥᱟᱱᱟᱢ ᱦᱚᱲᱜᱮ ᱡᱟᱛᱮ ᱚᱱᱟᱵᱚ ᱫᱚᱦᱚᱭ ᱢᱟ